ᱵᱟᱪᱷᱱᱟᱣ ᱚᱠᱛᱚ ᱤᱧ ᱟᱞᱮ ᱟᱛᱳ ᱨᱮᱱᱟᱜ ᱢᱤᱫᱴᱮᱱ ᱫᱟᱹᱲ ᱫᱚᱱ ᱤᱭᱟᱹ ᱨᱮᱠᱚ ᱵᱟᱪᱷᱱᱟᱣ ᱚᱠᱛᱚ ᱢᱟᱱᱮ ᱯᱷᱟᱥ ᱥᱤᱨᱯᱟᱹ ᱦᱟᱛᱟᱣ ᱞᱟᱹᱜᱤᱫ ᱢᱤᱫᱴᱮᱡ ᱪᱟᱹᱨᱥᱚ ᱢᱤᱴᱟᱨ ᱚᱸᱰᱮ ᱠᱚ ᱫᱚᱦᱚ ᱞᱤᱫᱤᱧᱟ ᱯᱷᱟᱥ ᱥᱤᱨᱯᱟᱹ ᱯᱷᱟᱥᱴ ᱚᱠᱚᱭᱴᱟᱜ ᱤᱧ ᱥᱟᱵᱮᱭᱟ ᱚᱱᱟ ᱞᱟᱹᱜᱤᱫ ᱠᱚ ᱫᱚᱦᱚ ᱞᱤᱫᱤᱧᱟ ᱛᱚ ᱚᱸᱰᱮ ᱪᱟᱹᱨᱥᱚ ᱢᱤᱴᱟᱨ ᱫᱟᱹᱲ ᱥᱚᱢᱚᱭ ᱡᱮ ᱟᱞᱮᱭᱟᱜ ᱢᱟᱴᱷ ᱨᱮ ᱵᱟᱨ ᱯᱟᱸᱠ ᱫᱟᱹᱲ ᱦᱩᱭᱩᱜᱼᱟ ᱵᱟᱨ ᱯᱟᱸᱠ ᱫᱟᱹᱲ ᱥᱚᱢᱚᱭ ᱵᱟᱨᱭᱟ ᱠᱚᱲᱟ ᱠᱷᱮᱞᱳᱣᱟᱲ ᱢᱤᱫ ᱫᱷᱟᱣᱛᱮ ᱫᱟᱜᱽ ᱠᱤᱱ ᱞᱮᱵᱮᱫ ᱠᱮᱫᱟ ᱫᱟᱜᱽ ᱞᱮᱵᱮᱫ ᱠᱟᱛᱮ ᱢᱤᱫ ᱫᱷᱟᱣ ᱛᱮᱠᱤᱱ ᱞᱮᱵᱮᱫ ᱠᱮᱫ ᱠᱷᱟᱱ ᱚᱠᱚᱭᱴᱟᱜ ᱤᱧ ᱯᱩᱭᱞᱳ ᱠᱤᱱᱟᱹ ᱚᱠᱚᱭᱴᱟᱜ ᱤᱧ ᱫᱚᱥᱟᱨᱮᱭᱟ ᱚᱱᱟ ᱞᱟᱹᱜᱤᱫ ᱛᱤᱧ ᱟᱹᱰᱤ ᱜᱮᱧ ᱠᱚᱱᱯᱷᱤᱭᱩᱡᱱᱟ ᱟᱨ ᱫᱤᱥᱟᱹ ᱛᱮᱦᱚᱸ ᱵᱟᱹᱧ ᱧᱟᱢᱫᱟ ᱯᱚᱨᱮ ᱤᱧ ᱫᱚ ᱡᱟᱡᱽᱢᱮᱱ ᱦᱤᱥᱟᱹᱵ ᱛᱮᱠᱚ ᱫᱚᱦᱚ ᱞᱤᱫᱤᱧᱟ ᱚᱸᱰᱮ ᱛᱟᱨᱯᱚᱨᱮᱧ ᱧᱮᱞ ᱵᱟᱲᱟ ᱠᱮᱫᱟ ᱛᱟᱯᱚᱨ ᱩᱱᱠᱤᱱ ᱵᱟᱱᱟ ᱦᱚᱲᱠᱤᱱ ᱞᱟᱹᱭᱫᱟ ᱡᱮ ᱤᱧ ᱯᱟᱥ ᱠᱟᱱᱟ ᱦᱟᱹᱱᱤᱭ ᱢᱮᱱᱫᱟ ᱤᱧ ᱯᱟᱥ ᱠᱟᱱᱟ ᱛᱚ ᱡᱟᱡᱽᱢᱮᱱ ᱦᱤᱥᱟᱹᱵ ᱛᱮ ᱤᱧ ᱠᱚ ᱫᱚᱦᱚ ᱞᱤᱫᱤᱧᱟ ᱚᱱᱟ ᱩᱱᱠᱤᱱᱤᱧ ᱢᱮᱛᱟᱫ ᱠᱤᱱᱟᱹ ᱢᱤᱫᱮᱡ ᱫᱚᱭ ᱦᱚᱲᱢᱚᱭ ᱞᱟᱦᱟ ᱧᱚᱜ ᱠᱟᱛ ᱛᱷᱚᱲᱟ ᱟᱨ ᱢᱤᱫᱴᱮᱱ ᱦᱚᱲᱢᱚ ᱫᱚ ᱛᱟᱭᱚᱢ ᱜᱮ ᱛᱟᱦᱮᱸ ᱠᱟᱱ ᱛᱟᱹᱠᱤᱱᱟ ᱚᱱᱟ ᱧᱮᱞ ᱠᱟᱛᱮ ᱤᱧ ᱩᱱᱠᱤᱱᱟᱜ ᱚᱸᱰᱮᱜᱮᱧ ᱯᱷᱟᱥ ᱥᱮᱠᱮᱱᱤᱧ ᱯᱩᱭᱞᱳ ᱥᱤᱨᱯᱟᱹ ᱚᱠᱚᱭᱴᱟᱜ ᱦᱟᱢᱮᱴᱟ ᱩᱱᱤᱧ ᱪᱩᱱᱟᱹᱣ ᱠᱮᱫᱮᱭᱟ ᱟᱨ ᱫᱤᱛᱤᱭᱚᱭᱤᱡ ᱦᱚᱸ ᱩᱱᱤ ᱦᱚᱸᱭ ᱚᱱᱟ ᱩᱝᱠᱤᱱᱟᱜ ᱫᱩᱲᱩᱵ ᱵᱚᱰᱤ ᱥᱟᱭᱤᱡᱽ ᱧᱮᱞ ᱠᱟᱛᱮ ᱜᱮᱧ ᱯᱷᱟᱥ ᱥᱮᱠᱮᱱ ᱠᱟᱫ ᱛᱟᱹᱠᱤᱱᱟ ᱪᱮᱫᱟᱜ ᱥᱮ ᱠᱟᱴᱟ ᱫᱚ ᱢᱤᱫ ᱫᱷᱟᱣ ᱛᱮᱠᱤᱱ ᱧᱩᱨᱦᱩᱣᱟᱠᱟᱫ ᱨᱮᱦᱚᱸ ᱦᱚᱲᱢᱚ ᱫᱚ ᱞᱟᱦᱟ ᱛᱟᱭᱚᱢ ᱱᱟᱥᱮᱭᱟᱜ ᱢᱮᱱᱟᱜ ᱛᱟᱹᱠᱤᱱ ᱜᱮᱭᱟ ᱚᱱᱟ ᱟᱹᱰᱤ ᱚᱥᱩᱵᱤᱫᱟᱨᱮᱧ ᱥᱟᱢᱟᱝ ᱫᱟᱯᱨᱟᱢ ᱞᱮᱱᱟ ᱚᱱᱮ ᱚᱱᱠᱟᱱ ᱟᱰᱮᱯᱟᱥᱮ ᱟᱞᱮ ᱱᱤᱭᱟᱹ ᱠᱚᱨᱮ ᱡᱟᱦᱟᱸ ᱨᱮ ᱮᱥᱯᱳᱴ ᱦᱩᱭᱩᱜ ᱠᱷᱟᱱ ᱚᱱᱟ ᱫᱟᱹᱲ ᱫᱚᱱ ᱨᱮ ᱵᱟᱪᱷᱱᱟᱣ ᱞᱟᱹᱜᱤᱫ ᱫᱚ ᱤᱧ ᱜᱮᱠᱚ ᱦᱚᱦᱚᱣᱟᱹᱧᱟᱹ ᱟᱨ ᱱᱚᱝᱠᱟᱱ ᱵᱟᱪᱷᱱᱟᱣ ᱫᱚ ᱩᱰᱩᱠ ᱫᱚ ᱟᱹᱰᱤ ᱜᱤ ᱠᱩᱴᱷᱤᱱ ᱧᱚᱜ ᱜᱮᱭᱟ ᱚᱱᱟᱛᱮ ᱤᱧ ᱜᱮᱠᱚ ᱦᱚᱦᱚᱣᱟᱹᱧᱟᱹ